ᱟᱵᱚ ᱯᱚᱥᱪᱷᱤᱢ ᱵᱟᱝᱜᱟᱞ ᱨᱮ ᱟᱹᱰᱤ ᱟᱭᱢᱟ ᱞᱮᱠᱟᱱ ᱢᱩᱬᱩᱫ ᱡᱮᱜᱮᱫ ᱵᱤᱨᱫᱟᱹᱜᱟᱲ ᱠᱚ ᱢᱮᱱᱟᱜᱼᱟ ᱱᱚᱣᱟ ᱠᱚ ᱢᱩᱫᱽᱨᱮ ᱤᱭᱩᱱᱤᱵᱷᱟᱨᱥᱤᱴᱤ ᱚᱯᱷ ᱵᱚᱨᱫᱷᱚᱢᱟᱱ ᱱᱚᱣᱟ ᱫᱚ ᱯᱩᱨᱵᱚ ᱵᱚᱨᱫᱷᱚᱢᱟᱱ ᱨᱮ ᱢᱮᱱᱟᱜᱼᱟ ᱤᱭᱩᱱᱤᱵᱷᱟᱨᱥᱤᱴᱤ ᱚᱯᱷ ᱠᱳᱞᱠᱟᱛᱟ ᱱᱚᱣᱟᱫᱚ ᱠᱳᱞᱠᱟᱛᱟ ᱨᱮ ᱢᱮᱱᱟᱜᱼᱟ ᱟᱹᱞᱤᱯᱩᱨ ᱫᱩᱣᱟᱨ ᱤᱭᱩᱱᱤᱵᱷᱟᱨᱥᱤᱴᱤ ᱱᱚᱣᱟ ᱫᱚ ᱟᱹᱞᱤᱯᱩᱨ ᱫᱩᱣᱟᱨ ᱨᱮ ᱢᱮᱱᱟᱜᱼᱟ ᱵᱚᱨᱫᱷᱚᱢᱟᱱ ᱤᱭᱩᱱᱤᱵᱷᱟᱨᱥᱤᱴᱤ ᱱᱚᱣᱟ ᱫᱚ ᱵᱚᱨᱫᱷᱚᱢᱟᱱ ᱨᱮ ᱢᱮᱱᱟᱜᱼᱟ ᱵᱟᱸᱠᱩᱲᱟ ᱤᱭᱩᱱᱤᱵᱷᱟᱨᱥᱤᱴᱤ ᱱᱚᱣᱟ ᱫᱚ ᱵᱟᱸᱠᱩᱲᱟ ᱨᱮ ᱢᱮᱱᱟᱜᱼᱟ ᱟᱨᱦᱚᱸ ᱱᱚᱝᱠᱟ ᱜᱮ ᱟᱹᱰᱤ ᱟᱭᱢᱟ ᱢᱩᱬᱩᱫ ᱡᱮᱜᱮᱫ ᱵᱤᱨᱫᱟᱹᱜᱟᱲ ᱢᱮᱱᱟᱜᱼᱟ ᱱᱚᱣᱟ ᱠᱚ ᱵᱤᱨᱫᱟᱹᱜᱟᱲ ᱨᱮᱫᱚ ᱟᱹᱰᱤ ᱟᱭᱢᱟ ᱵᱤᱥᱚᱭ ᱛᱮᱠᱚ ᱚᱞᱚᱜ ᱯᱟᱲᱦᱟᱣᱟ ᱟᱨ ᱢᱟᱨᱟᱝ ᱢᱟᱨᱟᱝ ᱰᱤᱜᱽᱨᱤ ᱠᱚᱠᱚ ᱦᱟᱢᱮᱴ ᱡᱚᱝᱟ ᱵᱮᱝᱜᱚᱞ ᱨᱮ ᱟᱨᱦᱚᱸ ᱟᱹᱰᱤ ᱟᱭᱢᱟ ᱢᱚᱦᱟ ᱵᱤᱨᱫᱟᱹᱜᱟᱲ ᱢᱮᱱᱟᱜᱼᱟ ᱚᱱᱟᱠᱚ ᱢᱩᱫᱽᱨᱮ ᱢᱟᱭᱠᱮᱞ ᱢᱩᱫᱷᱩᱥᱩᱫᱚᱱ ᱢᱮᱢᱳᱨᱤᱭᱟᱞ ᱠᱚᱞᱮᱡᱽ ᱳᱢᱮᱱᱥ ᱠᱚᱞᱮᱡᱽ ᱟᱭ ᱟᱭ ᱴᱤ ᱵᱳᱢᱵᱮ ᱟᱭ ᱟᱭ ᱴᱤ ᱢᱟᱫᱽᱨᱟᱥ ᱮᱱ ᱟᱭ ᱴᱤ ᱠᱷᱚᱲᱚᱜᱽᱯᱩᱨ ᱱᱚᱝᱠᱟᱜᱮ ᱟᱹᱰᱤ ᱟᱭᱢᱟ ᱞᱮᱠᱟᱱ ᱢᱚᱦᱟ ᱵᱤᱨᱫᱟᱹᱜᱟᱲ ᱢᱮᱱᱟᱜᱼᱟ ᱱᱚᱣᱟ ᱠᱚ ᱵᱤᱨᱫᱟᱹᱜᱟᱲ ᱨᱮ ᱟᱭᱢᱟ ᱞᱮᱠᱟᱱ ᱵᱤᱥᱚᱭ ᱠᱚ ᱯᱟᱲᱦᱟᱜᱼᱟ ᱟᱨ ᱰᱤᱜᱽᱨᱤ ᱦᱚᱠᱚ ᱦᱟᱢᱮᱴ ᱡᱚᱝ ᱜᱮᱭᱟ